ᱛᱮᱦᱮᱧ ᱥᱟᱵ ᱠᱟᱢ ᱵᱷᱟᱲᱟ ᱚᱲᱟᱜ ᱵᱷᱟᱲᱟ ᱚᱲᱟᱜ ᱱᱤᱛᱚᱝ ᱟᱭᱢᱟ ᱯᱚᱜᱨᱟᱢ ᱛᱮᱠᱩ ᱵᱟᱹᱛᱷᱩᱱ ᱟᱠᱟᱫᱟ ᱦᱚᱭᱛᱚ ᱩᱱᱟᱹᱜ ᱫᱚ ᱵᱟᱥᱮᱫ ᱤᱧ ᱦᱚᱸ ᱵᱟᱹᱧ ᱞᱟᱹᱭ ᱫᱟᱲᱮᱜᱼᱟ ᱪᱮᱫ ᱵᱟᱝ ᱴᱟᱣᱩᱱ ᱨᱮᱭᱟ ᱵᱮᱯᱟᱨ ᱦᱚᱭᱛᱳ ᱠᱤᱪᱷᱩᱧ ᱵᱟᱲᱟᱭ ᱚᱱᱟᱧ ᱞᱟᱹᱭ ᱫᱟᱲᱮᱭᱟᱜ ᱠᱟᱱᱟ ᱞᱟᱹᱭ ᱫᱟ ᱛᱚᱵᱮ ᱠᱟᱛᱷᱟ ᱦᱩᱭᱩᱜ ᱠᱟᱱᱟ ᱱᱚᱜᱚᱭ ᱡᱚᱫᱤ ᱵᱟᱦᱟᱨ ᱠᱷᱚᱱ ᱠᱩ ᱦᱮᱡ ᱟᱠᱟᱱ ᱦᱚᱲ ᱢᱤᱫᱱᱤᱫᱟᱹ ᱥᱮ ᱵᱟᱨ ᱱᱤᱫᱟᱹ ᱩᱱᱠᱚᱫᱚ ᱡᱩᱫᱟᱹ ᱜᱮᱠᱚ ᱦᱟᱛᱟᱣ ᱛᱟᱠᱩᱣᱟ ᱟᱨ ᱚᱠᱚᱭ ᱟᱨ ᱚᱠᱚᱭ ᱠᱩ ᱠᱟᱹᱢᱤᱠᱟᱱ ᱢᱟᱱᱮ ᱪᱮᱫ ᱠᱚᱪᱚᱝ ᱴᱟᱣᱩᱱ ᱨᱮ ᱥᱚᱦᱚᱨᱨᱮ ᱚᱠᱟᱠᱚᱨᱮᱪᱚᱠᱚ ᱠᱟᱹᱢᱤᱭᱮᱫ ᱠᱟᱱ ᱩᱱᱠᱩ ᱞᱟᱹᱜᱤᱫ ᱨᱩᱢ ᱵᱷᱟᱲᱟ ᱦᱤᱱᱟ ᱛᱟᱹᱠᱩᱣᱟ ᱩᱱᱠᱩ ᱦᱚ ᱩᱱᱠᱩ ᱡᱩᱫᱟᱹ ᱩᱱᱠᱩ ᱫᱚ ᱥᱟᱝᱜᱮ ᱥᱟᱝᱜᱮ ᱠᱩ ᱛᱮᱦᱮᱱᱟ ᱚᱠᱚᱭ ᱪᱟᱹᱠᱨᱤ ᱠᱚ ᱪᱟᱹᱠᱨᱤ ᱮᱫ ᱠᱟᱱ ᱩᱱᱠᱚᱣᱟᱜ ᱵᱷᱟᱲᱟ ᱚᱲᱟᱜ ᱦᱚ ᱧᱟᱢᱚ ᱠᱟᱱᱟ ᱛᱚᱵᱮ ᱟᱹᱱᱢᱟᱹᱞ ᱱᱚᱜ ᱵᱷᱟᱲᱟ ᱚᱲᱟᱜ ᱞᱟᱜᱟᱣ ᱠᱚᱣᱟ ᱪᱮᱫᱟ ᱵᱟᱝᱟ ᱪᱟᱹᱠᱨᱤ ᱠᱟᱱᱟᱭ ᱩᱱᱠᱩ ᱫᱚ ᱯᱚᱨᱤᱵᱟᱨ ᱠᱩ ᱦᱤᱡᱩᱜᱼᱟ ᱠᱩᱰᱤ ᱦᱚᱲ ᱠᱚ ᱦᱮᱡ ᱞᱮᱱ ᱠᱷᱟᱡ ᱫᱚ ᱥᱮᱨᱚᱠᱚᱢ ᱚᱲᱟᱜ ᱠᱚ ᱞᱟᱜᱟᱣ ᱟᱠᱚᱣᱟ ᱯᱟᱭᱠᱷᱟᱱᱟ ᱰᱟᱹᱵᱨᱟ ᱚᱲᱟᱜ ᱫᱟᱠᱟᱭ ᱚᱲᱟᱜ ᱛᱟᱦᱮᱱ ᱚᱲᱟᱜ ᱵᱟᱨ ᱨᱩᱢ ᱛᱟᱦᱚᱞᱮ ᱩᱱᱠᱚᱣᱟᱜ ᱵᱮᱛᱚᱱ ᱫᱚ ᱡᱟᱹᱥᱛᱤ ᱜᱤᱛᱟ ᱠᱩᱣᱟ ᱟᱨ ᱚᱠᱚᱭ ᱩᱱᱠᱩ ᱫᱤᱱ ᱠᱩ ᱠᱟᱹᱢᱤᱭᱮᱫ ᱠᱟᱱ ᱦᱚᱭᱛᱳ ᱢᱟᱥ ᱠᱷᱟᱱᱮᱠ ᱠᱚ ᱛᱟᱦᱮᱮᱱᱟ ᱩᱱᱠᱩ ᱫᱚᱠᱚ ᱪᱟᱞᱟᱼᱟ ᱩᱱᱠᱩᱣᱟᱜ ᱫᱚ ᱛᱷᱚᱲᱟ ᱠᱚᱢᱟᱣ ᱱᱚᱜ ᱠᱚ ᱦᱟᱛᱟᱣᱟ ᱪᱮᱫᱟ ᱵᱟᱝ ᱩᱱᱠᱩᱫᱚ ᱢᱩᱡᱩᱨᱤ ᱠᱟᱹᱢᱤ ᱦᱚᱲ ᱠᱟᱱᱟ ᱠᱚ ᱟᱨ ᱩᱱᱤᱫᱚ ᱪᱟᱹᱠᱨᱤ ᱵᱟᱞᱟ ᱦᱚᱲ ᱠᱟᱱᱟ ᱚᱠᱚᱭ ᱵᱟᱨᱦᱮ ᱠᱚᱠᱚ ᱦᱤᱡᱩᱠᱟᱱ ᱢᱟᱱᱮ ᱴᱮᱢᱯᱳᱨᱟᱨᱤ ᱴᱮᱢᱯᱳᱨᱟᱨᱤ ᱠᱚ ᱦᱤᱡᱩ ᱠᱟᱱ ᱦᱟᱱ ᱩᱱᱠᱩ ᱫᱚ ᱛᱟᱦᱚᱞᱮ ᱢᱤᱫ ᱫᱤᱱ ᱦᱚᱭᱛᱳ ᱵᱟᱨ ᱫᱤᱱ ᱩᱱᱠᱩᱣᱟᱜ ᱡᱩᱫᱟᱹ ᱩᱱ ᱩᱱ ᱡᱩᱫᱟᱠᱟᱱ ᱚᱱᱮ ᱚᱱᱟ ᱞᱟᱹᱜᱤᱫ ᱛᱮᱜᱮ ᱛᱮᱦᱮᱧ ᱵᱷᱟᱲᱟ ᱚᱲᱟᱜ ᱫᱚ ᱟᱭᱢᱟ ᱨᱚᱠᱚᱢ ᱫᱟᱢ ᱥᱮ ᱪᱟᱞᱟᱠᱟᱱᱟ ᱪᱮᱛᱟᱱ ᱦᱚᱭᱛᱚ ᱫᱩᱦᱟᱡᱟᱨ ᱦᱩᱭ ᱫᱟᱲᱮᱭᱟᱜᱼᱟ ᱤᱱᱟᱹ ᱯᱚᱨᱮ ᱦᱟᱡᱟᱨ ᱯᱟᱪᱥᱳ ᱵᱟ ᱫᱤᱱ ᱠᱩ ᱛᱮᱦᱮᱱ ᱠᱟᱱᱟ ᱦᱚᱭᱛᱚ ᱫᱩᱥᱚ ᱫᱮᱲᱥᱚ ᱢᱤᱫᱥᱚ ᱚᱠᱚᱭ ᱡᱮᱨᱚᱠᱚᱢ ᱠᱚ ᱠᱟᱴᱟᱣ ᱠᱩ ᱩᱱᱠᱟᱠᱚ ᱠᱚᱭᱮᱫ ᱠᱚᱣᱟ